ᱱᱚᱣᱟ ᱫᱚ ᱯᱷᱩᱰ ᱢᱟᱱᱮ ᱠᱷᱟᱫᱽᱫᱚ ᱠᱷᱟᱫᱽᱫᱚ ᱫᱚ ᱦᱩᱭᱩᱜ ᱠᱟᱱᱟ ᱟᱹᱰᱤ ᱞᱮᱠᱟᱱᱟᱜ ᱵᱚ ᱡᱚᱢᱟ ᱛᱚᱵᱮ ᱟᱵᱚ ᱡᱟᱦᱟᱸ ᱵᱚ ᱢᱮᱱᱮᱜᱼᱟ ᱵᱤᱨᱤᱭᱟᱱᱤ ᱡᱟᱦᱟᱸ ᱥᱚᱲᱮ ᱥᱚᱲᱮ ᱦᱩᱭᱩᱜ ᱠᱟᱱᱟ ᱡᱤᱞ ᱥᱚᱲᱮ ᱚᱱᱠᱟ ᱫᱚ ᱟᱨ ᱦᱚᱸ ᱫᱟᱹᱞ ᱥᱚᱲᱮ ᱚᱱᱠᱟ ᱦᱚᱸ ᱵᱚ ᱥᱚᱲᱮᱭᱟ ᱟᱪᱪᱷᱟ ᱚᱱᱟ ᱯᱚᱨᱮ ᱞᱮᱴᱚ ᱞᱮᱴᱚ ᱡᱤᱞ ᱞᱮᱴᱚ ᱞᱮᱴᱚᱭᱟ ᱵᱚ ᱚᱱᱟ ᱵᱷᱮᱜᱟᱨ ᱞᱮᱴᱚ ᱫᱚ ᱥᱚᱲᱮ ᱵᱷᱮᱜᱟᱨ ᱞᱮᱴᱚ ᱵᱷᱮᱜᱟᱨ ᱵᱟᱨᱭᱟ ᱦᱩᱭᱱᱟ ᱟᱨ ᱚᱱᱟ ᱯᱚᱨᱮ ᱦᱩᱭᱩᱜ ᱠᱟᱱᱟ ᱡᱟᱦᱟᱸ ᱡᱚᱢᱼ ᱧᱩᱣᱟᱜ ᱫᱚ ᱡᱟᱹᱛᱤ ᱦᱳᱭ ᱫᱤᱠᱩ ᱞᱮᱠᱟᱛᱮ ᱵᱚ ᱢᱮᱱᱮᱜᱼᱟ ᱫᱷᱚᱥᱟ ᱠᱚ ᱚᱱᱟ ᱦᱚᱸ ᱵᱚ ᱱᱟᱥᱛᱟ ᱡᱚᱢᱮᱜᱼᱟ ᱵᱚ ᱟᱨ ᱤᱴᱞᱤ ᱚᱱᱟ ᱦᱚᱸ ᱟᱨ ᱚᱱᱟ ᱦᱩᱭᱩᱜ ᱠᱟᱱᱟ ᱱᱚᱣᱟ ᱪᱮᱫ ᱤᱧ ᱢᱮᱛᱟᱢᱟ ᱱᱚᱣᱟ ᱡᱚᱡᱚᱣᱟᱜ ᱡᱟᱦᱟᱸ ᱢᱮᱥᱟ ᱠᱟᱛᱮᱫ ᱠᱚ ᱮᱢᱚᱜ ᱠᱟᱱ ᱱᱚᱣᱟ ᱚᱱᱟ ᱧᱩᱛᱩᱢ ᱵᱟᱹᱧ ᱩᱭᱦᱟᱹᱨᱮᱜᱼᱟ ᱪᱟᱣᱢᱤᱱ ᱠᱚ ᱠᱚ ᱡᱚᱢᱮᱜᱼᱟ ᱟᱨ ᱱᱚᱠᱟ ᱜᱮ ᱟᱹᱰᱤ ᱞᱮᱠᱟᱱᱟᱜ ᱡᱚᱢ ᱢᱮᱱᱟᱜᱼᱟ ᱟᱨ ᱟᱵᱚ ᱫᱚ ᱯᱤᱴᱷᱟᱹ ᱦᱚᱸ ᱡᱤᱞ ᱯᱤᱴᱷᱟᱹ ᱵᱚ ᱯᱤᱴᱷᱟᱹᱭᱮᱜᱼᱟ ᱡᱤᱞ ᱯᱤᱴᱷᱟᱹ ᱠᱟᱛᱮᱫ ᱟᱨ ᱚᱱᱟ ᱦᱚᱸ ᱟᱹᱰᱤ ᱪᱮᱨᱦᱟ ᱵᱩᱡᱷᱟᱹᱜᱼᱟ ᱵᱷᱮᱜᱟᱨ ᱜᱮ ᱚᱱᱠᱟ ᱫᱚ ᱜᱚᱸᱜᱷᱟ ᱯᱤᱴᱷᱟ ᱦᱚᱸ ᱵᱚ ᱯᱤᱴᱷᱟᱹᱭᱮᱫ ᱠᱚᱣᱟ ᱚᱱᱟ ᱦᱚᱸ ᱵᱚ ᱡᱚᱢᱮᱜᱼᱟ ᱩᱫ ᱯᱤᱴᱷᱟᱹ ᱦᱚᱸ ᱟᱨ ᱦᱚᱸ ᱚᱱᱠᱟᱛᱮ ᱜᱷᱟᱱᱴᱟᱲ ᱯᱤᱴᱷᱟᱹ ᱠᱚ ᱟᱨ ᱦᱚᱸ ᱚᱱᱠᱟᱛᱮ ᱥᱟᱱᱛᱟᱲ ᱢᱟ ᱟᱨ ᱦᱚᱸ ᱵᱚ ᱡᱚᱢ ᱵᱟᱲᱟ ᱠᱟᱜᱼᱟ ᱪᱮ ᱵᱟᱝᱟ ᱱᱚᱣᱟ ᱵᱚ ᱢᱮᱛᱟᱜ ᱠᱟᱱ ᱩᱯᱤ ᱯᱤᱴᱷᱟᱹ ᱱᱚᱣᱟ ᱠᱚᱫᱚ ᱟᱹᱰᱤ ᱞᱮᱠᱟᱱᱜ ᱡᱤᱱᱤᱥ ᱢᱮᱱᱟᱜᱼᱟ ᱡᱚᱢ ᱨᱮᱭᱟᱜ ᱫᱚ ᱚᱱᱟ ᱠᱚ ᱟᱵᱚ ᱱᱟᱣᱟ ᱱᱟᱣᱟ ᱡᱤᱱᱤᱥ ᱚᱠᱟ ᱠᱚ ᱵᱟᱠᱚ ᱡᱚᱢ ᱠᱟᱜᱼᱟ ᱩᱫ ᱯᱤᱴᱷᱟᱹ ᱵᱤᱰᱟᱹᱣ ᱯᱮ ᱡᱮ ᱦᱩᱭᱩᱜ ᱠᱟᱱᱟ ᱱᱩᱠᱩ ᱩᱯᱤ ᱯᱤᱴᱷᱟᱹ ᱠᱚᱯᱮ ᱟᱨ ᱡᱤᱞ ᱯᱤᱷᱴᱟᱹᱭ ᱢᱟ ᱯᱟᱞᱮᱜ ᱯᱮ ᱡᱚᱢ ᱟᱠᱟᱫ ᱜᱮᱭᱟ ᱟᱨ ᱡᱤᱞ ᱥᱚᱲᱮ ᱦᱚᱸ ᱟᱨ ᱚᱱᱟ ᱥᱟᱶᱛᱮ ᱡᱟᱦᱟᱸ ᱞᱮᱴᱚ ᱞᱮᱴᱚ ᱵᱷᱮᱜᱟᱨ ᱜᱮᱭᱟ ᱚᱱᱚ ᱚᱱᱠᱟ ᱠᱚᱜᱮ ᱱᱚᱣᱟ ᱠᱚᱫᱚ ᱠᱷᱟᱫᱽᱫᱚ ᱫᱚ ᱱᱚᱜᱼᱚᱸᱭ ᱱᱚᱝᱠᱟᱱ ᱡᱤᱱᱤᱥ ᱠᱚ ᱢᱮᱱᱟᱜᱼᱟ